ᱦᱮᱸ ᱡᱚᱦᱟᱨᱜᱮ ᱜᱚᱢᱠᱮ ᱟᱹᱞᱤᱧ ᱱᱚᱰᱮ ᱠᱷᱚᱱᱞᱤᱧ ᱢᱮᱱᱮᱫ ᱛᱟᱦᱮᱸᱫ ᱦᱳᱭ ᱟᱫᱚ ᱦᱚᱞᱟ ᱟᱹᱵᱤᱱᱟᱜ ᱫᱚᱠᱟᱱ ᱠᱷᱚᱱ ᱡᱩᱛᱟᱞᱤᱧ ᱠᱤᱨᱤᱧ ᱟᱹᱜᱩ ᱠᱟᱜ ᱛᱟᱦᱮᱸᱜᱼᱟ ᱟᱫᱚ ᱚᱱᱟ ᱡᱚᱛᱟ ᱵᱟᱭ ᱜᱟᱱᱚᱜ ᱠᱟᱱ ᱛᱟᱹᱞᱤᱧᱟ ᱟᱫᱚ ᱚᱱᱟᱞᱤᱧ ᱵᱚᱫᱚᱞᱟᱞᱤᱧ ᱢᱮᱱᱮᱜᱼᱟ ᱟᱫᱚ ᱚᱱᱟ ᱫᱟᱢ ᱨᱮᱱᱟᱝ ᱟᱨ ᱪᱮᱫ ᱞᱮᱠᱟᱱᱟᱜ ᱰᱤᱡᱟᱭᱤᱱ ᱠᱚ ᱢᱮᱱᱟᱜᱼᱟ ᱥᱮ ᱵᱟᱹᱱᱩᱜ ᱟᱹᱱᱤᱡ ᱦᱳᱭ ᱚᱱᱟ ᱜᱮ ᱦᱟᱸᱜ ᱞᱤᱧ ᱞᱟᱹᱭᱮᱜᱼᱟ ᱚᱱᱟ ᱢᱟ ᱵᱟᱭ ᱜᱟᱱᱚᱜ ᱠᱟᱱᱟ ᱛᱚ ᱢᱮᱱᱠᱷᱟᱱ ᱚᱱᱟ ᱢᱟ ᱟᱹᱜᱩ ᱠᱟᱛᱮᱫ ᱫᱚᱦᱚ ᱠᱟᱛᱮᱫ ᱦᱚᱸ ᱤᱧᱟᱹᱜ ᱞᱟᱵᱽ ᱵᱟᱭ ᱦᱩᱭᱩᱜ ᱠᱟᱱᱟ ᱮᱱᱠᱷᱟᱱ ᱫᱚ ᱮᱴᱟᱜᱟᱜ ᱞᱤᱧ ᱵᱚᱫᱚᱞᱟ ᱡᱮᱢᱚᱱ ᱤᱱᱟᱹ ᱫᱟᱢ ᱛᱮ ᱟᱨᱚ ᱚᱠᱟ ᱞᱮᱠᱟᱱᱟᱜ ᱪᱮᱦᱨᱟ ᱞᱮᱠᱟᱱᱟᱜ ᱦᱩᱭ ᱠᱚᱜ ᱢᱟ ᱚᱱᱠᱟᱱᱟᱜ ᱞᱤᱧ ᱢᱮᱱ ᱦᱚᱪᱚᱭᱮᱜᱼᱟ ᱟᱪᱪᱷᱟ ᱧᱮᱞ ᱮᱜᱼᱟ ᱞᱤᱧ ᱫᱤᱥᱟᱹᱭᱮᱜᱼᱟ ᱞᱤᱧ ᱤᱱᱟᱹ ᱫᱟᱢ ᱛᱮᱜᱮ ᱡᱮᱢᱚᱱ ᱟᱨ ᱪᱮᱫ ᱞᱮᱠᱟᱱᱟᱜ ᱟᱹᱞᱤᱧᱟᱜ ᱯᱚᱪᱷᱚᱱᱫᱚ ᱞᱮᱠᱟᱱᱟᱜ ᱦᱩᱭ ᱠᱚᱜᱼᱟ ᱮᱱᱠᱷᱟᱱ ᱚᱱᱟ ᱜᱮᱦᱟᱸᱜ ᱤᱱᱟᱹ ᱫᱟᱢ ᱛᱮᱜᱮ ᱞᱤᱧ ᱟᱹᱜᱩᱭᱟ ᱚᱱᱠᱟ ᱞᱤᱧ ᱩᱭᱦᱟᱹᱨᱮᱜᱼᱟ ᱟᱪᱪᱷᱟ ᱟᱫᱚ ᱫᱚᱠᱟᱱ ᱠᱚᱨᱮ ᱜᱮᱵᱤᱱ ᱛᱟᱦᱮᱱ ᱠᱟᱱᱟ ᱪᱮ ᱛᱤᱱ ᱦᱚᱲᱠᱚ ᱚᱠᱟ ᱥᱮᱫ ᱠᱷᱚᱡ ᱵᱚᱱᱫᱽ ᱮᱜᱼᱟ ᱵᱤᱱ ᱪᱟᱞᱟᱜ ᱠᱟᱱᱟ ᱵᱤᱱ ᱦᱮᱸ ᱟᱪᱪᱷᱟ ᱴᱷᱤᱠ ᱜᱮᱭᱟ ᱛᱚᱵᱮ ᱟᱹᱞᱤᱧᱟᱜ ᱥᱚᱢᱚᱭ ᱧᱮᱞ ᱠᱟᱛᱮᱫ ᱦᱟᱸᱜ ᱞᱤᱧ ᱠᱚᱞ ᱟᱹᱵᱤᱱᱟ ᱟᱨᱞᱤᱧ ᱪᱟᱞᱟᱜᱼᱟ ᱦᱟᱸᱜ ᱚᱱᱠᱟ ᱫᱚ ᱛᱤᱱᱴᱟ ᱪᱟᱨᱴᱟ ᱜᱟᱱ ᱞᱮᱠᱟᱞᱤᱧ ᱪᱟᱞᱟᱜᱼᱟ ᱛᱚᱵᱮ ᱩᱱ ᱡᱚᱦᱚᱜ ᱦᱟᱸᱜ ᱩᱭᱦᱟᱹᱨ ᱠᱟᱛᱮᱫ ᱡᱮᱢᱚᱱ ᱫᱚᱠᱟᱱ ᱥᱮᱫ ᱠᱚᱨᱮᱜ ᱛᱟᱦᱮᱸ ᱠᱚᱜ ᱵᱤᱱ ᱚᱱᱟ ᱟᱹᱞᱤᱧ ᱞᱤᱧ ᱟᱹᱜᱩ ᱞᱟᱜᱼᱟ ᱯᱮᱨᱟᱜᱚᱱ ᱞᱤᱧ ᱟᱹᱜᱩ ᱞᱮᱜᱼᱟ ᱦᱳᱭ ᱯᱮᱨᱟᱜᱚᱱ ᱞᱤᱧ ᱟᱹᱜᱩ ᱞᱮᱜᱼᱟ ᱟᱹᱜᱩ ᱫᱚ ᱟᱫᱚ ᱡᱩᱫᱤ ᱚᱱᱟ ᱠᱷᱚᱱᱟᱜ ᱦᱟᱸᱜ ᱤᱱᱟᱹ ᱫᱟᱢ ᱛᱮᱜᱮ ᱮᱴᱟᱜᱟᱜ ᱞᱤᱧ ᱟᱹᱞᱤᱧᱟ ᱮᱱᱠᱷᱟᱱ ᱮᱴᱟᱜᱟᱜ ᱦᱟᱸᱜ ᱞᱤᱧ ᱟᱹᱜᱩᱭᱟ ᱛᱚᱵᱮ ᱟᱪᱪᱷᱟ ᱟᱪᱪᱷᱟ ᱦᱳᱭ ᱛᱚᱵᱮ ᱚᱱᱟ ᱠᱟᱛᱷᱟ ᱜᱮ ᱦᱟᱸᱜ ᱟᱹᱵᱤᱱ ᱥᱟᱞᱟᱜ ᱨᱚᱯᱚᱲ ᱥᱟᱱᱟᱭᱮᱜ ᱞᱤᱧᱟ ᱟᱫᱚ ᱟᱹᱵᱤᱱ ᱦᱚᱸ ᱯᱟᱥᱮᱡ ᱚᱠᱟ ᱥᱮᱫ ᱠᱚᱵᱤᱱ ᱥᱮᱱᱚᱜᱼᱟ ᱚᱱᱟ ᱠᱷᱟᱹᱛᱤᱨ ᱜᱮ ᱢᱟᱲᱟᱝ ᱨᱮᱞᱤᱧ ᱵᱟᱲᱟᱭ ᱧᱚᱜ ᱦᱚᱪᱚᱭᱮᱜ ᱵᱮᱱᱟ ᱦᱳᱭ ᱦᱳᱭ ᱦᱳᱭ ᱟᱪᱪᱷᱟ ᱴᱷᱤᱠ ᱜᱮᱭᱟ ᱛᱚᱵᱮ ᱚᱱᱠᱟ ᱦᱟᱸᱜ ᱟᱹᱞᱤᱧ ᱥᱮᱱᱚᱜᱼᱟ ᱛᱚᱵᱮ ᱟᱹᱞᱤᱧ ᱛᱤᱱᱴᱟ ᱪᱟᱨᱴᱟ ᱠᱚᱛᱮᱞᱤᱧ ᱥᱮᱱᱚᱜᱼᱟ ᱦᱮᱸ ᱴᱷᱤᱠᱼᱟ ᱴᱷᱤᱠᱼᱟ ᱛᱚᱵᱮ ᱩᱭᱦᱟᱹᱨ ᱠᱟᱛᱮᱫ ᱦᱟᱸᱜ ᱛᱤᱱᱴᱟ ᱪᱟᱨᱴᱟ ᱛᱟᱦᱮᱸ ᱠᱚᱜ ᱵᱤᱱ ᱦᱮᱸ ᱟᱭᱢᱟ ᱚᱻ ᱫᱚᱦᱚᱭᱮᱫᱼᱟ ᱞᱤᱧ ᱛᱚᱵᱮ ᱦᱳᱭ ᱴᱷᱤᱠ ᱜᱮᱭᱟ ᱡᱚᱦᱟᱨ ᱜᱮ